ᱤᱧ ᱫᱚ ᱟᱛᱳ ᱴᱚᱞᱟ ᱨᱤᱧ ᱦᱟᱨᱟᱵᱩᱨᱩ ᱟᱠᱟᱱᱟ ᱚᱱᱟ ᱴᱚᱞᱟ ᱯᱟᱲᱟ ᱴᱚᱴᱷᱟ ᱨᱮᱜᱮ ᱠᱟᱹᱢᱤ ᱠᱟᱹᱥᱱᱤ ᱦᱩᱭ ᱟᱠᱟᱱ ᱛᱤᱧᱟᱹ ᱟᱨ ᱟᱭᱳ ᱵᱟᱵᱟ ᱦᱟᱯᱲᱟᱢ ᱦᱚᱲ ᱠᱚᱦᱚᱸ ᱴᱚᱞᱟ ᱯᱟᱲᱟ ᱠᱚᱨᱮ ᱜᱮ ᱠᱟᱹᱢᱤ ᱡᱚᱝ ᱤᱧ ᱧᱮᱞ ᱟᱠᱟᱫ ᱠᱚᱣᱟ ᱟᱞᱮ ᱴᱚᱞᱟ ᱯᱟᱲᱟ ᱨᱮᱫᱚ ᱡᱟᱹᱥᱛᱤ ᱠᱟᱭᱛᱮ ᱪᱟᱥᱼᱵᱟᱥ ᱜᱮᱠᱚ ᱠᱟᱹᱢᱤᱭᱟ ᱡᱚᱢᱟᱜ ᱟᱨᱡᱟᱣ ᱜᱮ ᱢᱟᱲᱟᱝ ᱠᱟᱹᱢᱤ ᱫᱚ ᱚᱱᱟᱛᱮ ᱫᱟᱜ ᱫᱤᱱ ᱫᱚ ᱢᱟᱴ ᱥᱤᱭᱳᱜ ᱦᱳᱲᱳ ᱨᱚᱦᱚᱭ ᱟᱹᱲᱤ ᱞᱟ ᱛᱮᱜᱮ ᱠᱚ ᱛᱟᱦᱮᱱᱟ ᱟᱨ ᱨᱟᱵᱟᱝ ᱫᱤᱱ ᱫᱚ ᱦᱳᱲᱳ ᱜᱮᱫ ᱦᱳᱲᱳ ᱫᱤᱯᱤᱞ ᱦᱳᱲᱳ ᱫᱟᱞ ᱱᱚᱣᱟ ᱠᱚᱠᱚ ᱠᱟᱹᱢᱤ ᱡᱚᱝᱼᱟ ᱮᱴᱟᱜ ᱫᱤᱱ ᱠᱚᱫᱚ ᱵᱟᱦᱨᱮ ᱢᱩᱱᱤᱥ ᱠᱟᱹᱢᱤ ᱠᱚ ᱪᱟᱞᱟᱜᱼᱟ ᱟᱨ ᱮᱴᱟᱜ ᱮᱴᱟᱜ ᱦᱚᱲᱟᱜ ᱦᱚᱸᱠᱚ ᱠᱟᱹᱢᱤ ᱵᱟᱲᱟᱭ ᱜᱮᱭᱟ ᱟᱵᱟᱨ ᱠᱤᱪᱷᱩ ᱠᱚᱫᱚ ᱴᱚᱞᱟ ᱯᱟᱲᱟ ᱯᱟᱥᱮ ᱨᱮ ᱯᱳᱞᱴᱤᱨᱤ ᱯᱷᱟᱨᱢ ᱵᱮᱱᱟᱣ ᱟᱠᱟᱱ ᱚᱱᱟ ᱨᱮᱠᱚ ᱠᱟᱹᱢᱤᱭᱟ ᱟᱛᱳ ᱴᱚᱞᱟ ᱨᱮᱱ ᱚᱞᱚᱜ ᱯᱟᱲᱦᱟᱜ ᱵᱟᱲᱟᱭ ᱦᱚᱲ ᱫᱚ ᱵᱟᱦᱨᱮ ᱫᱤᱥᱚᱢ ᱛᱮᱦᱚᱸ ᱠᱟᱹᱢᱤ ᱫᱚᱠᱚ ᱪᱟᱞᱟᱣ ᱟᱠᱟᱱ ᱜᱮᱭᱟ ᱛᱚᱵᱮ ᱢᱚᱪᱟᱹᱫ ᱨᱮ ᱱᱤᱭᱟᱹ ᱞᱟᱹᱭ ᱜᱟᱱᱚᱜᱼᱟ ᱴᱚᱞᱟ ᱯᱟᱲᱟ ᱨᱮᱫᱚ ᱡᱟᱹᱥᱛᱤ ᱠᱟᱭᱛᱮ ᱪᱟᱥᱵᱟᱥ ᱠᱟᱹᱢᱤᱜᱮ ᱢᱟᱨᱟᱝ ᱛᱮ ᱧᱮᱞᱚᱜ ᱠᱟᱱᱟ ᱚᱱᱟᱛᱮ ᱪᱟᱥᱵᱟᱥ ᱨᱤᱜᱤ ᱴᱚᱞᱟ ᱯᱟᱲᱟ ᱨᱮᱭᱟᱜ ᱟᱭ ᱫᱚ ᱛᱟᱦᱮᱴ ᱟᱠᱟᱱᱟ ᱟᱨ ᱠᱟᱹᱢᱤ ᱨᱮᱭᱟᱜ ᱵᱟᱹᱲᱛᱤ ᱥᱩᱡᱳᱜᱽ ᱫᱚ ᱱᱤᱭᱟᱹ ᱵᱟᱫ ᱠᱟᱛᱮᱜ ᱫᱚ ᱵᱟᱹᱱᱩᱜᱼᱟ